ᱟᱞᱮᱫᱚ ᱦᱚᱸᱥᱯᱤᱴᱟᱞ ᱨᱮᱱᱟᱜ ᱥᱩᱵᱤᱫᱷᱟ ᱫᱚ ᱮᱢᱵᱩᱞᱮᱱᱥ ᱜᱮ ᱢᱮᱱᱟᱜᱼᱟ ᱜᱟᱹᱰᱤ ᱢᱚᱴᱚᱨ ᱵᱟᱥ ᱜᱟᱹᱰᱤ ᱠᱚᱫᱚ ᱵᱟᱹᱱᱩᱜ ᱟᱹᱱᱤᱡ ᱵᱚᱞᱮᱨᱳ ᱴᱮᱢᱯᱩ ᱠᱟᱨ ᱱᱚᱣᱟ ᱠᱚᱛᱮᱞᱮ ᱪᱟᱞᱟᱜᱼᱟ ᱟᱞᱮ ᱫᱚ ᱦᱚᱸᱥᱯᱤᱴᱟᱞ ᱪᱟᱞᱟᱜ ᱞᱟᱹᱜᱤᱫ ᱫᱚ ᱮᱢᱵᱩᱞᱮᱱᱥ ᱠᱚᱫᱚ ᱦᱤᱡᱩᱜ ᱜᱮᱭᱟ ᱛᱚᱵᱮ ᱥᱟᱺᱜᱤᱧ ᱜᱮᱭᱟ ᱫᱩ ᱜᱷᱚᱱᱴᱟ ᱜᱟᱱ ᱥᱚᱢᱚᱭ ᱞᱟᱜᱟᱜᱼᱟ ᱚᱱᱟ ᱥᱟᱶᱛᱮ ᱨᱳᱰ ᱠᱚᱫᱚ ᱡᱚᱢ ᱮᱠᱟᱞ ᱜᱮ ᱵᱮᱥ ᱵᱟᱹᱱᱩᱜᱼᱟ ᱢᱟᱱᱮ ᱟᱹᱰᱤ ᱚᱥᱩᱵᱤᱫᱷᱟ ᱥᱩᱵᱤᱫᱷᱟ ᱟᱹᱰᱤ ᱚᱥᱩᱵᱤᱫᱷᱟ ᱞᱚᱥᱚᱫ ᱰᱷᱚᱸᱰᱟ ᱫᱟᱜ ᱢᱟᱱᱮ ᱚᱱᱠᱟ ᱟᱹᱰᱤ ᱠᱚᱥᱴᱚ ᱜᱚᱜ ᱦᱚᱸ ᱯᱟᱲᱟᱜᱼᱟ ᱥᱚᱢᱚᱭ ᱨᱮ ᱯᱮᱥᱮᱱᱴ ᱠᱚᱫᱚ ᱚᱱᱠᱟ ᱦᱚᱸ ᱨᱳᱰ ᱟᱠᱟᱱᱟ ᱛᱟᱨᱟ ᱯᱟᱥᱴᱟ ᱫᱚ ᱟᱨ ᱮᱢᱵᱩᱞᱮᱱᱥ ᱠᱚᱫᱚ ᱦᱮᱡ ᱫᱚ ᱦᱤᱡᱩᱜ ᱜᱮᱭᱟ ᱚᱱᱟ ᱵᱮᱥ ᱨᱳᱰ ᱛᱮ ᱟᱨ ᱚᱱᱠᱟ ᱫᱚ ᱛᱟᱞᱮ ᱵᱩᱨᱩ ᱨᱳᱰ ᱠᱚ ᱵᱮᱥ ᱵᱟᱹᱱᱩᱜ ᱟᱹᱱᱤᱡ ᱚᱥᱩᱵᱤᱫᱷᱟ ᱜᱮᱭᱟ ᱜᱟᱹᱰᱤ ᱢᱚᱴᱚᱨ ᱠᱚᱨᱮᱱᱟᱜ ᱫᱚ ᱥᱩᱵᱤᱫᱷᱟ ᱵᱟᱹᱱᱩᱜᱼᱟ ᱟᱞᱮᱫᱚ ᱡᱮᱢᱚᱱ ᱵᱟᱥ ᱜᱟᱹᱰᱤ ᱠᱚ ᱟᱛᱳ ᱠᱚᱛᱮ ᱫᱚ ᱵᱟᱹᱱᱩᱜᱼᱟ ᱥᱟᱺᱜᱤᱧᱮᱢ ᱚᱰᱚᱠᱚᱜᱼᱟ ᱨᱳᱰ ᱛᱮ ᱛᱚᱵᱮ ᱮᱱᱟᱝ ᱨᱳᱰ ᱵᱟᱥ ᱜᱟᱹᱰᱤ ᱟᱨ ᱚᱱᱮ ᱮᱢᱵᱩᱞᱮᱱᱥ ᱠᱚᱜᱮ ᱯᱷᱳᱱ ᱞᱮᱠᱷᱟᱱ ᱠᱚᱢ ᱜᱮᱭᱟ ᱚᱱᱟ ᱦᱚᱸ ᱟᱹᱰᱤ ᱡᱳᱜᱟᱡᱳᱜᱽ ᱫᱚ ᱵᱟᱹᱱᱩᱜ ᱟᱹᱱᱤᱡ ᱯᱩᱨᱟᱹᱯᱩᱨᱤ ᱫᱚ ᱵᱟᱠᱚ ᱡᱳᱜᱟᱡᱳᱜ ᱫᱟᱲᱮᱭᱟᱞᱮ ᱠᱟᱱᱟ ᱟᱨ ᱚᱱᱟ ᱥᱟᱶᱛᱮ ᱰᱟᱠᱛᱚᱨ ᱚᱲᱟᱜ ᱥᱮᱱᱚᱜ ᱦᱚᱸ ᱫᱩ ᱜᱷᱚᱱᱴᱟ ᱥᱚᱢᱚᱭ ᱞᱟᱜᱟᱜᱼᱟ ᱤᱱᱟᱹ ᱠᱚ ᱟᱞᱮᱭᱟᱜ ᱫᱚ ᱚᱥᱩᱵᱤᱫᱷᱟ ᱢᱮᱱᱟᱜᱼᱟ ᱥᱟᱶᱛᱮ ᱜᱟᱹᱰᱤ ᱢᱚᱴᱚᱨ ᱨᱮᱱᱟᱜ ᱜᱮ ᱚᱥᱩᱵᱤᱫᱷᱟ ᱫᱚ ᱟᱨ ᱨᱳᱰ ᱨᱮᱱᱟᱜ ᱚᱥᱩᱵᱤᱫᱷᱟ